ᱜᱮᱞ ᱟᱨᱮ ᱥᱚᱦᱚᱨᱟᱭ ᱜᱮᱞ ᱟᱨᱮ ᱟᱨᱮ ᱜᱮᱞ ᱵᱟᱜᱮ ᱢᱤᱫ ᱜᱮᱞ ᱟᱨᱮ ᱜᱮᱞ ᱟᱨᱮ ᱟᱨᱮ ᱜᱮ ᱵᱟᱨ ᱢᱤᱫ ᱢᱚᱬᱮ ᱯᱷᱟᱹᱜᱩᱱ ᱜᱮᱞ ᱮᱭᱟᱭ ᱥᱟᱭ ᱢᱚᱬᱮ ᱜᱮᱞ ᱵᱟᱜᱮ ᱵᱟᱨ ᱪᱟᱹᱛ ᱜᱮᱞ ᱛᱩᱨᱩᱭ ᱮᱭᱟᱭ ᱢᱟᱜᱮ ᱢᱚᱲ ᱟᱨᱮ ᱵᱟᱹᱭᱥᱟᱹᱠᱷ ᱵᱟᱨ ᱜᱮᱥᱟᱭ ᱟᱨᱮ